ᱤᱧ ᱯᱷᱤᱞᱤᱯᱠᱟᱨᱴ ᱨᱮ ᱡᱟᱦᱟᱸ ᱵᱩᱴ ᱤᱧ ᱚᱰᱟᱨ ᱞᱮᱫ ᱫᱚ ᱚᱱᱟ ᱮᱢ ᱟᱠᱟᱱ ᱚᱠᱛᱚ ᱨᱮᱜᱮ ᱥᱮᱴᱮᱨ ᱟᱠᱟᱱᱟ ᱟᱨ ᱱᱚᱶᱟ ᱵᱩᱴ ᱦᱚᱨᱚᱜ ᱠᱟᱛᱮᱫ ᱵᱷᱟᱜᱮ ᱜᱮᱧ ᱟᱹᱭᱠᱟᱹᱣ ᱮᱫᱟ ᱟᱨ ᱧᱮᱞ ᱡᱚᱝ ᱛᱮᱦᱚᱸ ᱵᱷᱟᱜᱮ ᱜᱮ ᱧᱮᱞᱚᱜ ᱠᱟᱱᱟ